ᱦᱮᱸ ᱟᱵᱚᱭᱟᱜ ᱜᱟᱛᱟᱠ ᱨᱮ ᱱᱚᱝᱠᱟᱱ ᱡᱟᱦᱟᱸ ᱱᱚᱝᱠᱟᱱᱟᱜ ᱛᱟᱞᱢᱟ ᱢᱮᱱᱟᱜᱼᱟ ᱡᱟᱦᱟᱸ ᱛᱮ ᱟᱵᱚ ᱟᱭᱢᱟ ᱞᱮᱠᱟᱱ ᱢᱟᱱ ᱢᱟᱨᱮ ᱮᱱᱮᱡ ᱠᱟᱹᱨᱤᱜᱚᱞ ᱮᱱᱮᱡ ᱥᱮᱨᱮᱧ ᱠᱚᱵᱚᱱ ᱥᱟᱵ ᱫᱚᱦᱚ ᱫᱟᱲᱮᱭᱟᱜᱼᱟ ᱠᱟᱱᱟ ᱥᱮ ᱵᱟᱲ ᱵᱟᱰᱟᱭ ᱧᱟᱢ ᱫᱟ ᱡᱟᱦᱟᱸ ᱛᱮ ᱮᱱᱮᱡ ᱠᱟᱹᱨᱤᱜᱚᱞ ᱠᱚᱣᱟᱜ ᱦᱩᱱᱟᱹᱨ ᱟᱨᱦᱚᱸ ᱩᱛᱱᱟᱹᱜ ᱠᱟᱱᱟ ᱥᱮᱫᱟᱭᱟᱜ ᱟᱨ ᱱᱟᱦᱟᱱᱟᱜ ᱱᱟᱦᱟᱜᱼᱟᱜ ᱢᱮᱥᱟ ᱠᱟᱛᱮ ᱢᱤᱫ ᱱᱟᱣᱟ ᱞᱮᱠᱟᱱ ᱨᱩᱯᱮ ᱧᱟᱢ ᱮᱫᱟ ᱢᱮᱱ ᱫᱚ ᱟᱵᱚᱭᱟᱜ ᱡᱟᱦᱟᱸ ᱮᱱᱮᱡ ᱤᱛᱩᱱ ᱟᱥᱟᱲᱟ ᱞᱮᱠᱟᱜᱮ ᱟᱵᱚᱭᱟᱜ ᱱᱚᱣᱟ ᱮᱱᱮᱡ ᱥᱮᱨᱮᱧ ᱨᱮᱭᱟᱜ ᱮᱸ ᱟᱭᱢᱟ ᱞᱮᱠᱟᱱ ᱴᱷᱟᱣ ᱢᱮᱱᱟᱜᱼᱟ ᱡᱮᱢᱚᱱ ᱡᱷᱟᱲᱜᱨᱟᱢ ᱨᱮ ᱱᱚᱛᱮ ᱯᱩᱨᱩᱞᱤᱭᱟᱹ ᱨᱮ ᱱᱚᱝᱠᱟ ᱟᱭᱢᱟ ᱮᱱᱮᱡ ᱥᱮᱨᱮᱧ ᱴᱷᱟᱣ ᱢᱮᱱᱟᱜᱼᱟ ᱡᱟᱦᱟᱸ ᱨᱮᱫᱚ ᱟᱵᱚ ᱮᱱᱮᱡ ᱥᱮᱨᱮᱧ ᱵᱟᱠᱷᱨᱟ ᱛᱮᱜᱮ ᱠᱚ ᱥᱮᱸᱲᱟ ᱟᱵᱚᱱ ᱠᱟᱱᱟ ᱚᱰᱮᱵᱚᱱ ᱪᱟᱞᱟᱣ ᱞᱮᱱ ᱠᱷᱟᱱ ᱟᱵᱚ ᱨᱩ ᱨᱟᱦᱳ ᱠᱷᱚᱱ ᱮᱦᱚᱵ ᱠᱟᱛᱮ ᱮᱱᱮᱡ ᱥᱮᱨᱮᱧ ᱥᱟᱱᱟᱢᱟᱜ ᱞᱮᱠᱟ ᱵᱚᱱ ᱵᱩᱡᱷᱟᱹᱣ ᱧᱟᱢᱟ ᱥᱮ ᱵᱚᱱ ᱥᱮᱸᱲᱟ ᱫᱟᱲᱮᱭᱟᱜᱼᱟ ᱡᱟᱦᱟᱸ ᱛᱮ ᱟᱵᱚᱭᱟᱜ ᱦᱩᱱᱟᱹᱨ ᱟᱨᱦᱚᱸ ᱩᱛᱱᱟᱹᱣᱜᱼᱟ ᱟᱹᱰᱤ ᱢᱚᱡᱽ ᱞᱟᱯᱷᱟᱝ ᱥᱮᱫ ᱪᱟᱞᱟᱜᱼᱟ ᱟᱨ ᱢᱤᱫᱴᱟᱝ ᱱᱟᱣᱟ ᱯᱞᱟᱴ ᱯᱷᱨᱚᱢ ᱛᱮᱭᱟᱨᱚᱜᱼᱟ ᱮᱴᱟᱜ ᱡᱟᱹᱛ ᱮᱴᱟᱜ ᱜᱟᱛᱟᱠ ᱨᱮᱱ ᱠᱚ ᱞᱮᱠᱟᱜᱮ ᱟᱵᱚᱭᱟᱜ ᱱᱚᱣᱟ ᱜᱟᱛᱟᱠ ᱨᱮᱱᱟᱜ ᱦᱚᱸ ᱟᱭᱢᱟ ᱞᱮᱠᱟᱱ ᱩᱛᱱᱟᱹᱣ ᱦᱩᱭᱩᱜᱼᱟ